ᱟᱵᱚ ᱟᱭᱢᱟ ᱢᱟᱱᱣᱟ ᱞᱟᱹᱜᱤᱫ ᱡᱟᱭᱜᱟᱠᱚ ᱧᱩᱛᱩᱢ ᱠᱚᱫᱚ ᱦᱚᱜᱼᱚ ᱱᱚᱣᱟ ᱠᱟᱱᱟ ᱞᱩᱜᱩᱵᱩᱨᱩ ᱦᱩᱭᱮᱱᱟ ᱜᱷᱟᱱᱴᱟ ᱵᱟᱲᱮ ᱦᱩᱭᱮᱱᱟ ᱛᱟᱨᱯᱚᱨᱮ ᱱᱚᱣᱟ ᱟᱡᱚᱫᱤᱭᱟᱹ ᱵᱩᱨᱩ ᱦᱩᱭᱮᱱᱟ ᱛᱟᱨᱯᱚᱨᱮ ᱯᱟᱠᱬᱟ ᱵᱩᱨᱩ ᱦᱩᱭᱮᱱᱟ ᱛᱟᱨᱯᱚᱨᱮ ᱱᱚᱰᱮ ᱨᱟᱢᱛᱤᱨᱛᱷᱚ ᱢᱤᱫᱴᱤᱡ ᱦᱩᱭᱮᱱᱟ ᱛᱟᱨᱯᱚᱨᱮ ᱱᱚᱰᱮ ᱚᱱᱠᱟᱛᱮ ᱦᱩᱭᱮᱱᱟᱻ ᱱᱚᱣᱟ ᱠᱤᱥᱨᱤᱠᱩᱱᱰᱩ ᱢᱤᱫᱴᱤᱡ ᱦᱩᱭᱮᱱᱟ ᱛᱟᱨᱯᱚᱨᱮ ᱚᱸᱰᱮ ᱠᱷᱚᱱᱟᱜ ᱦᱩᱭᱮᱱᱟ ᱵᱷᱤᱢᱠᱩᱸᱰ ᱦᱩᱭᱮᱱᱟ ᱚᱸᱰᱮ ᱠᱷᱚᱱᱟᱜ ᱦᱩᱭᱮᱱᱟ ᱟᱵᱚ ᱱᱚᱣᱟᱻ ᱨᱚᱰᱚ ᱵᱩᱨᱩ ᱟᱨᱦᱚᱸ ᱱᱚᱝᱠᱟᱜᱮ ᱦᱩᱭᱮᱱᱟ ᱟᱵᱚ ᱟᱫᱤᱢ ᱠᱚᱣᱟᱜ ᱡᱟᱜᱟ ᱦᱩᱭᱮᱱᱟ ᱦᱩᱭᱮᱱᱟ ᱫᱤᱜᱷᱟ ᱢᱤᱫᱴᱤᱡ ᱯᱩᱨᱤ ᱢᱤᱫᱴᱤᱡ